ᱦᱮᱸ ᱦᱮᱞᱳ ᱛᱚ ᱟᱯᱮ ᱛᱤᱥ ᱠᱷᱚᱡ ᱯᱮ ᱥᱚᱨᱦᱟᱭᱚᱜᱼᱟ ᱛᱚ ᱪᱮᱫᱞᱮᱠᱟ ᱯᱮ ᱥᱚᱨᱦᱟᱭᱚᱜ ᱜᱮᱭᱟ ᱟᱯᱮ ᱥᱮᱡ ᱫᱚ ᱮᱱᱦᱤᱞᱳᱜ ᱠᱷᱚᱡ ᱜᱮᱯᱮ ᱥᱩᱨᱩᱭᱫᱟ ᱦᱩᱸ ᱛᱚ ᱟᱯᱮ ᱫᱤᱥᱚᱢ ᱨᱮᱫᱚ ᱯᱚᱸᱪᱤᱥ ᱛᱟᱨᱤᱠ ᱠᱷᱚᱱ ᱥᱩᱨᱩ ᱠᱟᱛᱮ ᱮᱱᱦᱤᱞᱳᱜ ᱜᱮ ᱚᱱᱟ ᱠᱚ ᱟᱰᱮ ᱯᱟᱥᱮ ᱨᱮᱱ ᱮᱱ ᱦᱤᱞᱳᱜ ᱠᱷᱚᱡ ᱜᱮᱠᱚ ᱮᱦᱚᱵ ᱮᱫᱟ ᱟᱨ ᱤᱱᱟᱹ ᱠᱚ ᱫᱤᱱ ᱛᱮᱜᱤ ᱡᱚᱛᱚ ᱦᱚᱲ ᱯᱮ ᱥᱩᱨᱩᱭ ᱫᱟ ᱚ ᱦᱮᱸ ᱵᱮᱥ ᱛᱚᱵᱮ ᱴᱷᱤᱠᱜᱮᱭᱟ